ᱦᱮᱸ ᱦᱮᱞᱳ ᱦᱮᱸ ᱤᱧ ᱜᱷᱳᱥᱟᱞᱰᱟᱸᱜᱟ ᱠᱷᱚᱱ ᱥᱚᱝᱜᱤᱛᱟ ᱢᱩᱨᱢᱩᱧ ᱞᱟᱹᱭ ᱮᱫᱟ ᱦᱮᱸ ᱦᱮᱸ ᱦᱮᱸ ᱟᱢ ᱫᱚ ᱨᱤᱯᱳᱴᱟᱨ ᱠᱟᱱᱟᱢ ᱛᱚ ᱦᱮᱸ ᱦᱮᱸ ᱟᱞᱮ ᱱᱚᱣᱟ ᱜᱷᱳᱥᱟᱞᱰᱟᱸᱜᱟ ᱟᱛᱩᱨᱮ ᱢᱟᱱᱮ ᱵᱟᱨᱭᱟ ᱯᱟᱴᱤᱨᱮᱱ ᱵᱟᱨᱭᱟ ᱯᱟᱴᱤ ᱛᱚᱨᱚᱯ ᱥᱮᱡ ᱠᱷᱚᱡ ᱟᱹᱰᱤ ᱟᱸᱴ ᱞᱟᱹᱲᱦᱟᱹᱭ ᱪᱟᱞᱟᱜ ᱠᱟᱱᱟ ᱦᱮᱸ ᱟᱹᱰᱤ ᱦᱟᱝᱜᱟᱢᱟ ᱟᱹᱰᱤ ᱞᱟᱹᱲᱦᱟᱹᱭ ᱪᱟᱞᱟᱜ ᱠᱟᱱᱟ ᱟᱫᱚ ᱚᱱᱟ ᱞᱟᱹᱜᱤᱫ ᱛᱮ ᱟᱢᱤᱧ ᱠᱷᱚᱵᱚᱨᱟᱢ ᱠᱟᱱᱟ

ᱱᱚᱣᱟ ᱨᱮ ᱦᱮᱱᱟᱜ ᱠᱚᱣᱟ ᱵᱤᱡᱮᱯᱤ ᱟᱨ ᱴᱤ ᱮᱢ ᱥᱤ ᱨᱮᱱ ᱦᱮᱱᱟᱜ ᱠᱚᱣᱟ

ᱚᱱᱟ ᱫᱚ ᱞᱟᱦᱟ ᱠᱷᱚᱡ ᱫᱚ ᱮᱠᱴᱩ ᱛᱟᱦᱮᱸ ᱠᱟᱱ ᱜᱮᱭᱟ ᱨᱮᱥᱟ ᱨᱮᱥᱤ ᱫᱚ ᱟᱫᱚ ᱛᱮᱦᱮᱧ ᱫᱚ ᱢᱟᱱᱮ ᱮᱠᱫᱚᱢ ᱦᱟᱝᱜᱟᱢᱟ ᱞᱟᱜᱟᱣᱱᱟ ᱢᱟᱱᱮ ᱮᱠᱫᱚᱢᱴᱷᱮᱸᱜᱟ ᱠᱚᱛᱮ ᱠᱚ ᱫᱟᱞᱚᱜ ᱠᱟᱱᱟ ᱱᱚᱝᱠᱟᱱ ᱚᱵᱚᱥᱛᱟ ᱦᱩᱭ ᱞᱟ ᱛᱤᱸᱜᱩᱣ ᱠᱟᱱᱟ ᱛᱮᱦᱮᱧ ᱫᱚ

ᱱᱚᱣᱟ ᱢᱚᱴᱟ ᱢᱩᱴᱤ ᱱᱮᱜ ᱮ ᱮᱦᱚᱯ ᱠᱟᱱᱟ ᱱᱮᱜ ᱮ ᱱᱮᱜ ᱟ ᱫᱚᱥ ᱢᱤᱱᱤᱴ ᱦᱩᱭᱱᱟ ᱚᱱᱮ ᱮᱠᱷᱚᱱᱚ ᱮᱠᱷᱚᱱᱚ ᱞᱟᱹᱲᱦᱟᱹᱭ ᱪᱟᱞᱟᱜ ᱠᱟᱱ ᱜᱮᱭᱟ ᱦᱚᱲ ᱦᱮᱱᱟᱜ ᱠᱚᱜᱮᱭᱟ ᱫᱩᱨᱩᱢ ᱫᱩᱨᱩᱢ ᱦᱚᱲ ᱠᱚ ᱡᱟᱣᱨᱟ ᱟᱠᱟᱱ ᱜᱮᱭᱟ ᱠᱤᱱᱛᱩ ᱢᱟᱱᱮ ᱵᱩᱡᱷᱟᱹᱣ ᱮᱫ ᱠᱚᱣᱟ ᱠᱚ ᱢᱟᱱᱮ ᱪᱮᱥᱴᱟᱭ ᱫᱟᱠᱚ ᱩᱝᱠᱩ ᱞᱟᱹᱲᱦᱟᱹᱭ ᱤᱭᱟᱹ ᱠᱚ ᱞᱟᱹᱜᱤᱫ ᱵᱟᱝ ᱞᱟᱲᱦᱟᱹᱭ ᱚᱪᱚ ᱠᱚ ᱞᱟᱹᱜᱤᱫ ᱠᱤᱱᱛᱩ ᱵᱟᱠᱚ ᱵᱚᱱᱫᱚᱜ ᱠᱟᱱᱟ ᱢᱟᱱᱮ ᱴᱷᱮᱸᱜᱟ ᱥᱟᱵ ᱠᱟᱛᱮᱫ ᱦᱟᱱᱛᱮᱱ ᱠᱚᱭᱤᱡ ᱫᱚᱞ ᱱᱚᱛᱮᱱ ᱠᱚᱭᱤᱡ ᱫᱚᱞ ᱢᱮᱱᱟᱜ ᱠᱚᱜᱮᱭᱟ ᱮᱠᱷᱚᱱᱚ ᱦᱮᱸ ᱛᱷᱟᱱᱟ ᱨᱮ ᱯᱷᱳᱱ ᱦᱩᱭ ᱟᱠᱟᱱᱟ ᱯᱷᱳᱱ ᱚᱪᱚ ᱟᱠᱟᱫ ᱠᱚᱣᱟᱞᱮ ᱯᱷᱳᱱᱦᱩᱭ ᱟ ᱠᱟᱱᱟ ᱟᱫᱚᱱᱤᱛ ᱯᱚᱨᱡᱚᱱᱛᱚ ᱯᱩᱞᱤᱥ ᱫᱚ ᱟᱣᱨᱤᱠᱚ ᱦᱤᱡᱩᱜᱼᱟ ᱵᱟᱠᱚ ᱥᱮᱴᱮᱨ ᱠᱟᱱᱟ ᱮᱠᱷᱚᱱᱚ ᱢᱟᱱᱮ ᱱᱚᱣᱟ ᱤᱭᱟᱹ ᱨᱮᱫᱚ ᱢᱟᱱᱮ ᱞᱟᱹᱲᱦᱟᱹᱭ ᱡᱟᱭᱜᱟ ᱨᱮᱫᱚ ᱮᱠᱷᱚᱱᱚ ᱟᱣᱨᱤᱠᱚ ᱥᱮᱴᱮᱨᱚᱜᱼᱟ ᱯᱩᱞᱤᱥ ᱫᱚ ᱦᱮᱸ ᱦᱚᱲ ᱢᱚᱴᱟ ᱢᱩᱴᱤ ᱢᱟᱱᱮ ᱫᱟᱞ ᱟᱠᱟᱱᱟ ᱠᱚ ᱪᱷᱚ ᱥᱟᱛ ᱡᱚᱱ ᱠᱚ ᱫᱟᱞ ᱚᱪᱚ ᱟᱠᱟᱱᱟ ᱢᱟᱱᱮ ᱢᱟᱭᱟᱝ ᱠᱚ ᱡᱚᱨᱚᱜ ᱠᱟᱱ ᱛᱟᱠᱚᱣᱟ ᱮᱢᱚᱱ ᱚᱵᱚᱥᱛᱟ ᱦᱩᱭ ᱟᱠᱟᱱᱟ ᱦᱮ ᱸ ᱱᱩᱠᱩ ᱦᱮᱸ ᱵᱟᱝ ᱵᱤᱡᱮᱯᱤ ᱨᱮᱱ ᱜᱮᱠᱚ ᱫᱟᱞ ᱚᱪᱚ ᱟᱠᱟᱱᱟ ᱫᱟᱫᱟᱞ ᱠᱚᱣᱤᱡ ᱫᱚ ᱴᱤ ᱮᱢ ᱥᱤ ᱨᱮᱱ ᱠᱟᱱᱟ ᱠᱚ ᱦᱮᱸ ᱟᱫᱚ ᱮᱵᱟᱨ ᱪᱤᱠᱟᱢ ᱵᱩᱡᱷᱟᱹᱣ ᱠᱚᱣᱟ ᱵᱟᱱᱟᱨ ᱫᱚᱞ ᱥᱮᱡ ᱠᱷᱚᱡ ᱜᱮ ᱢᱟᱱᱮ ᱴᱷᱮᱸᱜᱟ ᱤᱭᱟᱹ ᱫᱚ ᱪᱟᱞᱟᱜ ᱠᱟᱱᱟ ᱴᱷᱮᱸᱜᱟ ᱫᱚ ᱦᱮᱱᱟᱜᱼᱟ ᱮᱵᱟᱨ ᱩᱱᱟᱹᱜ ᱵᱟᱞᱮᱵᱩᱡᱷᱟᱹᱣ ᱫᱟᱲᱮᱣ ᱠᱟᱜ ᱠᱚᱣᱟ ᱢᱟᱱᱮ ᱯᱟᱴᱤᱨᱮᱱ ᱦᱚᱲ ᱠᱟᱱ ᱜᱮᱭᱟ ᱠᱚ ᱵᱟᱱᱟᱨ ᱯᱟᱴᱤᱨᱮᱱ ᱦᱚᱲ ᱜᱮ ᱦᱮᱱᱟᱜ ᱠᱚᱣᱟ

ᱦᱮᱸ ᱱᱚᱣᱟ ᱢᱤᱫᱴᱮᱡ ᱜᱟᱞᱢᱟᱨᱟᱣ ᱠᱚ ᱦᱚᱦᱚ ᱞᱮᱫᱟ ᱜᱟᱞᱢᱟᱨᱟᱣ ᱚᱱᱟ ᱵᱷᱳᱴ ᱛᱤᱸᱜᱩ ᱚᱱᱟ ᱵᱮᱯᱟᱨ ᱛᱮ ᱵᱷᱳᱴ ᱛᱤᱸᱜᱩ ᱵᱮᱯᱟᱨ ᱛᱮ ᱡᱚᱢᱟ ᱠᱚ ᱪᱟᱞᱟᱣ ᱞᱮᱱᱟ ᱵᱟᱝᱢᱟ ᱮᱭᱨᱚᱠᱚᱢ ᱠᱟᱛᱷᱟ ᱟᱸᱡᱚᱢ ᱠᱤᱫᱟᱭᱤᱧ ᱡᱮ ᱡᱚᱢᱟ ᱠᱚ ᱪᱟᱞᱟᱣ ᱞᱮᱱᱟ ᱟᱫᱚ ᱵᱟᱝᱢᱟ ᱵᱟᱠᱚ ᱡᱚᱢᱟ ᱚᱪᱚ ᱟᱠᱚ ᱠᱟᱱᱟ ᱥᱮ ᱪᱮᱫ ᱮᱭᱨᱚᱠᱚᱢ ᱞᱟᱹ ᱜᱤᱫ ᱛᱮ ᱠᱚ ᱮᱦᱚᱯ ᱠᱮᱫᱟ ᱱᱚᱣᱟ ᱞᱟᱹᱲᱦᱟᱹᱭ ᱫᱚ ᱦᱮᱸ ᱦᱮᱸ ᱢᱤᱪᱷᱤᱞ ᱫᱚ ᱮᱢᱱᱤ ᱢᱤᱪᱷᱤᱞ ᱫᱚ ᱵᱟᱝ ᱛᱟᱦᱮᱸ ᱠᱟᱱᱟ ᱮᱢᱱᱤᱱᱩᱠᱩ ᱠᱚ ᱢᱮᱱ ᱫᱟ ᱱᱩᱠᱩ ᱠᱚ ᱡᱚᱢᱟ ᱠᱚ ᱪᱟᱞᱟᱜ ᱠᱟᱱ ᱛᱟᱦᱮᱸᱱᱟ ᱢᱤᱜᱴᱮᱱ ᱫᱚᱞ ᱨᱮᱱ ᱟᱫᱚ ᱦᱟᱝᱠᱩ ᱵᱤᱨᱳᱫᱷᱤ ᱫᱚᱞ ᱨᱮᱱ ᱟᱵᱟᱨ ᱠᱚ ᱟᱴᱠᱟᱣ ᱠᱮᱫ ᱠᱚᱣᱟ ᱡᱮ ᱵᱟᱯᱮᱡᱚᱢᱟ ᱧᱟᱢᱟ ᱮᱭ ᱨᱚᱠᱚᱢ ᱟᱸᱡᱚᱢ ᱮᱫᱟᱞᱮ ᱮᱱᱛᱮᱫ ᱮᱭᱨᱚᱠᱚᱢᱤᱧ ᱟᱸᱡᱚᱢ ᱟᱠᱟᱫᱼᱟ ᱟᱫᱚ ᱳᱭ ᱱᱤᱭᱮᱜᱮ ᱱᱚᱣᱟ ᱡᱷᱟᱢᱮᱞᱟ ᱫᱚ ᱮᱦᱚᱯ ᱮᱱᱟ ᱟᱫᱚ ᱱᱤᱛᱚᱝ ᱧᱮᱞᱚᱜ ᱠᱟᱱᱟ ᱮᱢᱚᱱ ᱚᱵᱚᱥᱛᱟ ᱢᱟᱱᱮ ᱯᱟᱸᱪ ᱪᱷᱚ ᱡᱚᱱ ᱠᱚ ᱮᱫᱟᱞ ᱚᱪᱚ ᱠᱟᱱᱟ ᱢᱟᱭᱟᱝ ᱠᱚᱡᱚᱨᱚᱜ ᱟᱠᱟᱱ ᱛᱟᱠᱚᱣᱟ ᱢᱟᱱᱮ ᱟᱹᱰᱤ ᱜᱮᱤᱭᱟᱹ ᱚᱵᱚᱥᱛᱟ ᱢᱟᱱᱮ ᱟᱹᱰᱤᱜᱮ ᱠᱷᱟᱨᱟᱯ ᱚᱵᱚᱥᱛᱟ ᱟᱫᱚᱚᱱᱟᱛᱮ ᱟᱢ ᱵᱟᱲᱟᱭ ᱚᱪᱚᱭᱮᱫ ᱢᱮᱭᱟ ᱟᱨ ᱛᱷᱟᱱᱟ ᱨᱮᱦᱚᱸ ᱵᱟᱲᱟᱭ ᱚᱪᱚ ᱦᱩᱭ ᱡᱟᱱᱟᱣ ᱦᱩᱭᱟᱠᱟᱱᱟᱯᱷᱳᱱ ᱫᱚ ᱯᱷᱳᱱ ᱦᱩᱭ ᱠᱟᱱᱟ ᱟᱫᱚᱱᱤᱛ ᱫᱷᱟᱵᱤᱡ ᱛᱮ ᱯᱩᱞᱤᱥ ᱟᱣᱨᱤᱠᱚ ᱥᱮᱴᱮᱨᱚᱜᱼᱟ ᱦᱮᱸ ᱦᱮᱸ ᱞᱟᱹᱲᱦᱟᱹᱭ ᱨᱮ ᱵᱟᱝ ᱠᱩᱲᱤ ᱜᱤᱫᱽᱨᱟᱹ ᱫᱚ ᱵᱟᱱᱩᱜ ᱠᱚᱣᱟ ᱮᱠᱮᱱ ᱠᱚᱲᱟ ᱜᱮ ᱦᱮᱱᱟᱜ ᱠᱚᱣᱟ ᱦᱮᱸ ᱮᱠᱮᱱᱠᱚᱲᱟ ᱜᱮ ᱠᱚ ᱞᱟᱹᱲᱦᱟᱹᱭ ᱠᱟᱱᱟ

ᱢᱤᱫ ᱫᱷᱟᱱᱜᱮ ᱥᱟᱰᱮ ᱟᱠᱟᱱᱟ ᱟᱫᱚ ᱵᱳᱢ ᱠᱟᱱ ᱜᱮᱭᱟ ᱱᱤᱥᱪᱳᱭ ᱵᱟᱞᱮ ᱵᱩᱡᱷᱟᱹᱣ ᱟᱠᱟᱫᱟ ᱟᱞᱮ ᱦᱚᱸ ᱚᱱᱟ ᱵᱚᱛᱚᱨ ᱛᱮᱞᱮ ᱫᱟᱹᱲ ᱨᱩᱣᱟᱹᱲ ᱟᱠᱟᱱᱟ ᱜᱚᱜᱚᱦᱚᱲ ᱫᱚ ᱮᱵᱟᱨ ᱠᱚᱲᱟ ᱠᱚᱫᱚ ᱟᱭᱢᱟ ᱠᱚ ᱡᱟᱣᱨᱟ ᱵᱟᱲᱟ ᱟᱠᱟᱱᱟ ᱵᱟᱝᱱᱚᱣᱟ ᱟᱹᱛᱩ ᱨᱮᱱ ᱠᱟᱱ ᱜᱮᱭᱟ ᱠᱚ ᱵᱟᱱᱟᱨ ᱫᱚᱞ ᱱᱚᱣᱟ ᱴᱚᱞᱟ ᱨᱮᱱ ᱠᱟᱱ ᱜᱮᱭᱟ ᱠᱚ ᱦᱮᱸ ᱦᱮᱸ ᱟᱫᱚ ᱚᱱᱟᱜᱮ ᱱᱤᱛ ᱯᱚᱨᱡᱚᱱᱛᱚ ᱵᱮᱵᱚᱥᱛᱟ ᱵᱟᱝ ᱦᱟᱛᱟᱣ ᱦᱩᱭ ᱠᱟᱱᱟ ᱟᱫᱚ ᱪᱮᱫ ᱵᱮᱵᱚᱥᱛᱟ ᱦᱟᱛᱟᱣ ᱦᱩᱭᱩᱜᱼᱟ ᱵᱟᱞᱮ ᱵᱩᱡᱷᱟᱹᱣ ᱫᱟᱲᱮᱭᱟᱜ ᱠᱟᱱᱟ ᱟᱫᱚ ᱮᱱᱦᱚᱸ ᱹᱪᱤᱱᱛᱟᱜᱮ ᱦᱮᱱᱟᱜ ᱞᱮᱭᱟ ᱟᱵᱚ ᱟᱭᱩ ᱦᱚᱲ ᱫᱚ ᱢᱟᱱᱮ ᱪᱤᱱᱛᱟ ᱜᱮᱵᱚᱱ ᱛᱟᱦᱮᱸᱱᱟ ᱛᱚ ᱟᱫᱚ ᱟᱹᱰᱤ ᱪᱤᱱᱛᱟ ᱨᱮᱜᱮ ᱦᱮᱱᱟᱜ ᱞᱮᱭᱟ ᱚᱱᱜᱮ ᱟᱫᱚ ᱟᱢ ᱤᱧ ᱠᱷᱚᱵᱚᱨᱟᱢ ᱠᱟᱱᱟ ᱡᱮᱱᱚ ᱦᱤᱡᱩᱜ ᱢᱮ ᱟᱨ ᱱᱚᱣᱟ ᱯᱨᱚᱪᱟᱨ ᱢᱮ ᱫᱤᱥᱚᱢ ᱨᱮ ᱵᱟᱲᱟᱭ ᱪᱚ ᱠᱚᱢ ᱡᱮ ᱱᱚᱣᱟ ᱜᱷᱚᱴᱚᱱᱟ ᱱᱚᱝᱠᱟ ᱦᱩᱭᱩᱜ ᱠᱟᱱᱟ ᱱᱚᱰᱮ ᱦᱮᱸ ᱛᱟᱞᱦᱮ ᱚᱝᱠᱟ ᱠᱚᱤᱭᱟᱹ ᱢᱟᱱᱮ ᱯᱩᱞᱤᱥ ᱠᱚᱠᱚ ᱦᱤᱡᱩᱜᱼᱟ ᱛᱟᱞᱦᱮ ᱠᱚ ᱨᱟᱯᱷᱥᱟᱯᱷᱟ ᱢᱟ ᱞᱟᱹᱲᱦᱟᱹᱭ ᱠᱚ ᱵᱚᱱᱫᱚᱭᱟ ᱦᱮᱸ ᱵᱮᱥ ᱛᱟᱞᱦᱮ ᱟᱢᱴᱷᱮᱡ ᱱᱚᱣᱟ ᱚᱱᱩᱨᱳᱫᱽ ᱤᱧ ᱫᱚᱦᱚ ᱠᱮᱫᱟ ᱦᱤᱡᱩᱜ ᱢᱮ ᱛᱟᱞᱦᱮ ᱦᱮᱸ ᱦᱮᱸ ᱴᱷᱤᱠ ᱜᱮᱭᱟ ᱛᱟᱞᱦᱮᱧ ᱫᱚᱦᱚᱭᱮᱫᱟ ᱦᱮᱸ